ᱵᱮᱝᱜᱚᱞ ᱨᱮᱱᱟᱜ ᱢᱩᱬᱩᱛ ᱥᱮ ᱢᱟᱞᱴᱤᱯᱞᱮᱠᱥ ᱫᱚ ᱱᱚᱛᱮ ᱢᱟᱞᱫᱟ ᱵᱟᱡᱟᱨ ᱵᱩᱱᱤᱭᱟᱹᱫᱽᱯᱩᱨ ᱵᱟᱡᱟᱨ ᱜᱚᱝᱜᱟᱨᱟᱢᱯᱩᱨ ᱵᱟᱡᱟᱨ ᱜᱟᱡᱚᱞ ᱵᱟᱡᱟᱨ ᱠᱚᱨᱮᱜᱮ ᱢᱟᱞᱴᱤᱯᱞᱮᱹᱠᱥ ᱠᱚᱨᱮ ᱧᱮᱞ ᱞᱮᱠᱟᱱ ᱪᱤᱛᱟᱹᱨ ᱫᱚ ᱦᱩᱭᱩᱜ ᱠᱟᱱᱟ ᱟᱹᱰᱤ ᱢᱚᱡᱽ ᱢᱚᱡᱽ ᱪᱤᱛᱟᱹᱨ ᱠᱚ ᱧᱮᱞ ᱚᱪᱚᱣᱟᱜᱼᱟ ᱟᱨ ᱠᱚ ᱫᱮᱠᱷᱟᱣᱟ ᱥᱮ ᱧᱮᱞ ᱦᱩᱭᱩᱜ ᱠᱟᱱᱟ ᱚᱱᱟ ᱠᱚ ᱨᱮᱭᱟᱜ ᱴᱤᱠᱤᱴ ᱜᱚᱱᱚᱝ ᱦᱚᱸ ᱟᱹᱰᱤ ᱥᱩᱵᱤᱫᱟ ᱠᱟᱨᱚᱱ ᱚᱱᱟ ᱠᱚ ᱨᱮᱱᱟᱜ ᱴᱤᱠᱤᱴ ᱨᱮᱱᱟᱜ ᱫᱟᱢ ᱫᱚ ᱟᱹᱰᱤ ᱠᱚᱢ ᱜᱮᱭᱟ ᱚᱱᱟ ᱛᱮᱜᱮ ᱟᱹᱰᱤ ᱥᱩᱵᱤᱫᱟ ᱱᱤᱭᱟᱹ ᱵᱮᱝᱜᱚᱞ ᱨᱮᱱᱟᱜ ᱵᱟᱡᱟᱨ ᱨᱮᱱᱟᱜ ᱢᱟᱞᱫᱟ ᱰᱤᱥᱴᱨᱤᱠ ᱵᱟᱡᱟᱨ ᱨᱮᱭᱟᱜ ᱴᱤᱠᱤᱴ ᱫᱚ ᱟᱹᱰᱤ ᱴᱤᱠᱤᱴ ᱜᱚᱱᱚᱝ ᱫᱚ ᱟᱹᱰᱤ ᱠᱚᱢ ᱜᱮᱭᱟ ᱥᱮᱴᱟ ᱜᱟᱡᱚᱞ ᱨᱮ ᱢᱮᱱᱟᱜ ᱜᱟᱡᱚᱞ ᱨᱮ ᱢᱟᱞᱴᱤᱯᱞᱮᱠᱥ ᱨᱮᱱᱟᱜ ᱦᱚᱸ ᱟᱹᱰᱤ ᱠᱚᱢ ᱜᱮᱭᱟ